ᱤᱧᱟᱹᱜ ᱴᱚᱴᱷᱟ ᱨᱮᱫᱚ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱚᱦᱚᱞ ᱨᱟᱡᱽᱟᱹᱨᱤ ᱫᱚᱞ ᱤᱧ ᱪᱤᱱᱦᱟᱹᱣ ᱠᱚᱣᱟ ᱩᱱᱠᱩᱣᱟᱜ ᱮᱡᱮᱱᱰᱟ ᱫᱚ ᱟᱵᱚᱣᱟᱜ ᱥᱟᱱᱛᱟᱲ ᱥᱟᱶᱛᱟ ᱵᱟᱧᱪᱟᱣ ᱠᱟᱜ ᱜᱮ ᱠᱟᱹᱢᱤᱦᱚᱨᱟ ᱛᱟᱠᱚ ᱟᱨ ᱥᱟᱱᱛᱟᱲ ᱥᱟᱶᱛᱟ ᱵᱟᱧᱪᱟᱣ ᱞᱟᱹᱜᱤᱫ ᱜᱮ ᱜᱚᱲᱚ ᱠᱚ ᱤᱢᱟᱹᱧᱟ